ᱥᱳᱥᱟᱞ ᱢᱤᱰᱤᱭᱟ ᱫᱚ ᱮᱢᱚᱱ ᱯᱞᱟᱴᱯᱷᱨᱚᱢ ᱠᱟᱱᱟ ᱡᱮᱠᱷᱟᱱᱮ ᱫᱤᱱᱟᱹᱢ ᱦᱤᱞᱳᱜ ᱤᱫᱤ ᱠᱟᱛᱮᱫ ᱵᱤᱵᱷᱤᱱᱱᱚ ᱨᱚᱠᱚᱢ ᱱᱤᱭᱩᱡ ᱥᱮ ᱟᱹᱨᱤᱪᱟᱹᱞᱤ ᱞᱟᱠᱪᱟᱨ ᱥᱮ ᱟᱨᱦᱚᱸ ᱮᱢᱟᱱ ᱛᱮᱭᱟᱜ ᱟᱭᱢᱟ ᱠᱤᱪᱷᱩᱵᱚᱱ ᱪᱮᱫ ᱰᱟᱲᱮᱭᱟᱜᱼᱟ ᱥᱮ ᱵᱤᱵᱷᱤᱱᱱᱚ ᱢᱟᱫᱽᱫᱷᱚᱢᱛᱮᱜᱮ ᱢᱟᱱᱮ ᱚᱱᱠᱟ ᱥᱳᱥᱟᱞ ᱢᱤᱰᱤᱭᱟ ᱯᱞᱟᱴᱯᱷᱨᱚᱢ ᱢᱟᱫᱽᱫᱷᱚᱢᱛᱮ ᱡᱮᱢᱚᱱ ᱚᱣᱟᱴᱥᱮᱯ ᱯᱷᱮᱥᱵᱩᱠ ᱢᱮᱥᱮᱧᱡᱟᱨ ᱤᱱᱥᱴᱟᱜᱨᱟᱢ ᱤᱭᱩᱴᱤᱭᱩᱵᱽ ᱢᱟᱫᱽᱫᱷᱚᱢᱛᱮ ᱵᱤᱵᱷᱤᱱᱱᱚ ᱨᱚᱠᱚᱢ ᱡᱤᱱᱤᱥᱵᱚᱱ ᱟᱵᱚᱵᱚᱱ ᱥᱚᱝᱜᱨᱚᱦᱚ ᱫᱟᱲᱮᱭᱟᱜᱼᱟ ᱥᱮ ᱥᱚᱝᱜᱨᱚᱦᱚ ᱠᱟᱛᱮᱫᱵᱚᱱ ᱵᱟᱲᱟᱭ ᱧᱟᱢ ᱫᱟᱲᱮᱭᱟᱜᱼᱟ ᱥᱮ ᱟᱭᱢᱟ ᱨᱚᱠᱚᱢ ᱟᱭᱢᱟ ᱡᱟᱭᱜᱟ ᱨᱮᱭᱟᱜ ᱱᱤᱭᱩᱡ ᱠᱷᱚᱵᱚᱨ ᱥᱮ ᱢᱤᱫᱴᱮᱱ ᱡᱟᱭᱜᱟ ᱠᱷᱚᱱ ᱟᱨ ᱢᱤᱫᱴᱮᱱ ᱡᱟᱭᱜᱟᱨᱮ ᱪᱮᱫ ᱦᱩᱭᱩᱜ ᱠᱟᱱᱟ ᱚᱱᱟᱠᱚ ᱨᱮᱭᱟᱜ ᱠᱷᱚᱵᱚᱨ ᱥᱮ ᱟᱨᱦᱚᱸ ᱟᱭᱢᱟ ᱨᱚᱠᱚᱢ ᱡᱤᱱᱤᱥ ᱵᱟᱲᱟᱭ ᱛᱮᱭᱟᱜ ᱵᱚᱱ ᱵᱟᱲᱟᱭ ᱫᱟᱲᱮᱭᱟᱜᱼᱟ ᱟᱨ ᱱᱚᱣᱟ ᱚᱣᱟᱴᱥᱮᱯ ᱠᱚ ᱠᱷᱚᱱ ᱠᱳᱛᱷᱳᱯᱚᱠᱚᱛᱷᱚᱱ ᱠᱟᱛᱷᱟ ᱨᱚᱲ ᱥᱮ ᱮᱢᱟᱱ ᱛᱮᱭᱟᱜ ᱟᱨᱦᱚᱸ ᱟᱭᱢᱟ ᱠᱤᱪᱷᱩ